ᱱᱚᱣᱟ ᱴᱚᱴᱷᱟᱨᱮ ᱵᱟᱹᱲᱤᱡ ᱜᱷᱚᱴᱚᱱᱟ ᱫᱚ ᱚᱱᱟ ᱜᱮ ᱧᱮᱞᱚᱜ ᱠᱟᱱᱟ ᱡᱮ ᱱᱮᱛᱟᱨ ᱜᱤᱫᱽᱨᱟᱹ ᱠᱚᱲᱟ ᱠᱚ ᱫᱚᱢᱮᱵᱚ ᱦᱟᱺᱰᱤ ᱠᱚ ᱧᱩᱭᱮᱫᱟ ᱟᱨ ᱫᱚᱢᱮ ᱫᱚᱠᱛᱟ ᱯᱩᱸᱜᱤ ᱠᱚ ᱡᱚᱢ ᱧᱩᱭᱮᱜᱼᱟ ᱟᱫᱚ ᱚᱱᱟᱜᱮ ᱩᱱᱠᱩ ᱜᱮ ᱪᱮᱫᱟᱜ ᱵᱚ ᱢᱟᱱᱮ ᱪᱤᱠᱟᱹ ᱵᱚ ᱥᱩᱫᱟᱹᱨ ᱪᱤᱠᱟᱹᱧ ᱥᱩᱫᱷᱟᱹᱨ ᱠᱚᱣᱟ ᱚᱱᱟ ᱤᱭᱟᱹ ᱨᱮᱜᱮ ᱢᱤᱱᱟᱹᱧᱟ ᱟᱨ ᱱᱚᱣᱟ ᱱᱤᱛᱳᱜ ᱧᱮᱞᱮᱜᱼᱟ ᱵᱚᱱ ᱪᱟᱥ ᱠᱟᱹᱢᱤ ᱦᱚᱸ ᱱᱤᱛᱳᱜ ᱱᱚᱜᱼᱚᱭ ᱫᱟᱨᱮ ᱠᱚᱵᱚᱱ ᱢᱟᱜᱮᱜᱼᱟ ᱵᱟᱹᱫᱽ ᱠᱚᱨᱮᱱᱟᱜ ᱥᱮ ᱵᱤᱨ ᱠᱚᱨᱮᱱᱟᱜ ᱥᱮ ᱵᱤᱨ ᱵᱩᱨᱩ ᱠᱚ ᱵᱤᱨ ᱵᱩᱨᱩ ᱠᱚᱵᱚ ᱡᱩᱞᱮᱜᱼᱟ ᱚᱱᱟ ᱠᱚ ᱢᱤᱴᱤᱡ

ᱜᱷᱚᱴᱚᱱᱟ ᱠᱟᱱᱟ ᱪᱮᱫᱟᱜ ᱥᱮ ᱟᱵᱚ ᱫᱟᱨᱮ ᱦᱳᱭᱮ ᱛᱮᱜᱮ ᱫᱟᱜ ᱮ ᱡᱟᱹᱲᱤᱭᱟᱵᱚᱱ ᱠᱟᱱᱟ ᱚᱱᱟ ᱞᱟᱹᱜᱤᱫ ᱤᱧ ᱟᱥᱟᱭᱟᱹᱧ ᱡᱮ ᱱᱚᱣᱟ ᱠᱚ ᱵᱟᱹᱲᱤᱡ ᱟᱞᱚ ᱜᱚᱴᱚᱱᱟ ᱟᱞᱚ ᱜᱚᱴᱟᱜ ᱢᱟ ᱢᱮᱱᱛᱮ ᱫᱟᱨᱮ ᱠᱚᱵᱚᱱ ᱨᱚᱦᱚᱭᱢᱟ ᱟᱨ ᱮᱱᱠᱷᱟᱱ ᱥᱚᱠᱛᱚ ᱫᱟᱜ ᱮ ᱡᱟᱹᱲᱤᱭᱟ ᱱᱚᱣᱟ ᱪᱟᱥ ᱠᱚ ᱫᱚᱢᱮ ᱦᱩᱭᱩᱜᱼᱟ ᱪᱮᱫᱟᱜ ᱥᱮ ᱦᱩᱲᱩ ᱪᱟᱣᱞᱮ ᱵᱟᱭ ᱦᱩᱭᱞᱮᱱ ᱠᱷᱟᱱ ᱡᱚᱢ ᱦᱚᱸ ᱟᱹᱰᱤ ᱵᱚ ᱠᱚᱥᱴᱚᱜᱼᱟ ᱚᱱᱟ ᱞᱟᱹᱜᱤᱫ ᱤᱧ ᱩᱭᱦᱟᱹᱨᱮᱜᱼᱟ ᱡᱮ ᱥᱟᱱᱟᱢ ᱦᱚᱲ ᱫᱟᱨᱮ ᱵᱚᱱ ᱨᱚᱦᱚᱭᱢᱟ ᱮᱱᱠᱷᱟᱱ ᱱᱚᱝᱠᱟ ᱟᱞᱚ ᱵᱚ ᱢᱟᱜᱽ ᱢᱟ ᱤᱱᱟᱹᱠᱷᱟᱱ ᱜᱮ ᱟᱵᱚ ᱵᱟᱹᱲᱤᱡ ᱜᱚᱴᱷᱚᱱᱟ ᱠᱷᱚᱱ ᱵᱚᱱ ᱵᱟᱧᱪᱟᱣ ᱵᱚᱱ ᱛᱟᱦᱮᱱᱟ